ᱟᱞᱮ ᱢᱟᱞᱫᱟ ᱰᱤᱥᱴᱤᱠ ᱨᱮ ᱱᱚᱣᱟ ᱰᱟᱦᱟᱨ ᱠᱚ ᱟᱹᱰᱤ ᱵᱟᱹᱲᱤᱡ ᱜᱮᱭᱟ ᱟᱨ ᱱᱚᱣᱟ ᱠᱚᱫᱚ ᱟᱹᱰᱤ ᱞᱚᱥᱚᱫ ᱰᱟᱦᱟᱨ ᱠᱟᱱ ᱛᱟᱞᱮᱭᱟ ᱛᱳ ᱥᱚᱨᱠᱟᱨ ᱥᱮᱫ ᱠᱷᱚᱱ ᱜᱚᱲᱚ ᱠᱚ ᱧᱟᱢ ᱞᱮᱠᱷᱟᱱ ᱫᱚ ᱵᱷᱟᱹᱜᱤ ᱠᱚᱜᱼᱟ ᱛᱳ ᱱᱚᱣᱟ ᱰᱟᱦᱟᱨ ᱵᱟᱵᱚᱫᱛᱮ ᱵᱚᱞᱮ ᱡᱟᱭᱜᱟ ᱡᱟᱭᱜᱟ ᱫᱚ ᱟᱹᱰᱤ ᱠᱷᱟᱹᱧᱡᱩᱜ ᱜᱮᱭᱟ ᱡᱟᱭᱜᱟ ᱡᱟᱭᱜᱟ ᱫᱚ ᱢᱟᱱᱮ ᱢᱚᱡᱽ ᱧᱚᱜ ᱜᱮᱭᱟ ᱵᱚᱨᱥᱟ ᱫᱤᱱ ᱟᱹᱰᱤ ᱢᱩᱥᱠᱤᱞ ᱪᱟᱞᱟᱜ ᱦᱤᱡᱩᱜ ᱵᱩᱡᱷᱟᱹᱜ ᱠᱟᱱᱟ ᱟᱨ ᱱᱚᱜᱼᱚᱭ ᱢᱟᱞᱫᱟ ᱨᱮᱫᱚ ᱫᱟᱨᱮ ᱯᱷᱮᱠᱴᱨᱤ ᱠᱚ ᱡᱟᱹᱥᱛᱤ ᱢᱮᱱᱟᱜᱼᱟ ᱟᱨ ᱫᱟᱨᱮ ᱠᱚ ᱚᱱᱟ ᱦᱤᱥᱟᱹᱵᱛᱮ ᱠᱚᱢ ᱜᱮᱭᱟ ᱛᱳ ᱫᱟᱨᱮ ᱠᱚ ᱨᱚᱦᱚᱭ ᱫᱚ ᱟᱹᱰᱤᱜᱟᱱ ᱜᱟᱱᱚᱜ ᱜᱮᱭᱟ ᱛᱳ ᱟᱹᱰᱤᱜᱟᱱ ᱫᱟᱨᱮ ᱠᱚ ᱨᱚᱦᱚᱭ ᱚᱱᱟ ᱰᱟᱦᱟᱨ ᱟᱲᱮᱛᱮ ᱵᱟᱹᱱᱩᱜᱼᱟ ᱥᱚᱨᱠᱟᱨ ᱥᱮᱱ ᱠᱷᱚᱱ ᱱᱚᱣᱟ ᱰᱟᱦᱟᱨ ᱠᱚ ᱟᱲᱮᱛᱮ ᱫᱟᱨᱮ ᱨᱚᱦᱚᱭ ᱞᱮᱠᱷᱟᱱ ᱠᱷᱩᱵ ᱵᱷᱟᱜᱮ ᱜᱮ ᱦᱩᱭᱩᱜᱼᱟ ᱦᱩᱭᱩᱜᱼᱟ ᱟᱨ ᱱᱚᱣᱟ ᱥᱚᱨᱠᱟᱨ ᱵᱟᱵᱚᱫ ᱠᱷᱚᱱ ᱱᱚᱣᱟ ᱰᱟᱦᱟᱨ ᱟᱲᱮᱛᱮ ᱡᱮᱴᱟ ᱰᱨᱮᱱ ᱵᱟᱹᱱᱩᱜᱼᱟ ᱡᱟᱦᱟᱸ ᱠᱩᱞᱦᱤ ᱟᱲᱮᱛᱮ ᱛᱳ ᱚᱱᱟᱦᱚᱸ ᱡᱩᱛ ᱞᱮᱠᱷᱟᱱ ᱫᱚ ᱵᱷᱟᱜᱮ ᱠᱚᱜᱼᱟ ᱟᱨ ᱠᱷᱟᱱ ᱫᱚ ᱞᱚᱥᱚᱫ ᱠᱚ ᱡᱚᱢᱟᱜ ᱠᱟᱱᱟ ᱟᱨ ᱥᱮᱭᱟᱜ ᱠᱟᱱᱟ ᱰᱟᱦᱟᱨ ᱨᱮ ᱵᱤᱵᱷᱤᱱᱱᱚ ᱨᱚᱠᱚᱢ ᱡᱤᱱᱤᱥ ᱛᱳ ᱚᱱᱟᱠᱚ ᱠᱷᱚᱱ ᱟᱞᱮᱞᱮ ᱥᱟᱸᱦᱮᱫ ᱟᱫᱮᱨᱫᱟ ᱟᱨ ᱚᱱᱟ ᱠᱟᱨᱚᱱ ᱛᱮ ᱨᱩᱣᱟᱹ ᱦᱟᱹᱥᱩ ᱦᱮᱡ ᱟᱞᱮ ᱠᱟᱱᱟ ᱴᱷᱤᱠ ᱟᱪᱷᱮ ᱱᱤᱭᱟᱹᱜᱮ ᱞᱟᱹᱭ